ᱞᱟᱜᱟᱱ ᱠᱟᱹᱨᱤ ᱨᱮᱱᱟᱜ ᱟᱱᱟᱴ ᱵᱟᱵᱚᱛ ᱛᱮ ᱞᱟᱹᱭ ᱞᱮᱠᱷᱟᱱ ᱫᱚ ᱢᱤᱫᱴᱮᱱ ᱡᱟᱦᱟᱸ ᱫᱚ ᱰᱥᱳᱵᱥᱚᱢᱚᱭ ᱵᱚᱱ ᱵᱮᱵᱚᱦᱟᱨᱮᱫ ᱫᱚ ᱥᱮ ᱯᱷᱳᱱ ᱠᱟᱛᱮᱫ ᱯᱷᱳᱱ ᱤᱫᱤ ᱠᱟᱛᱮᱫ ᱜᱮ ᱠᱟᱹᱴᱤᱡ ᱤᱧ ᱞᱟᱹᱭ ᱥᱚᱫᱚᱨ ᱮᱫᱟ ᱯᱷᱳᱱ ᱨᱮ ᱡᱩᱫᱤ ᱥᱟᱯᱳᱡᱽ ᱥᱟᱵ ᱠᱟᱜ ᱢᱮ ᱡᱟᱦᱟᱸᱨᱮ ᱱᱮᱴᱳᱣᱟᱨᱠ ᱵᱟᱭ ᱧᱟᱢ ᱮᱫᱟ ᱚᱱᱟ ᱠᱷᱟᱹᱛᱤᱨ ᱟᱭᱢᱟ ᱞᱮᱠᱟᱱ ᱟᱱᱟᱴ ᱠᱚ ᱦᱩᱭ ᱫᱟᱲᱮᱭᱟᱜᱼᱟ ᱡᱮᱢᱚᱱ ᱥᱟ ᱡᱮᱢᱚᱱ ᱮᱴᱟᱜ ᱦᱚᱲ ᱥᱟᱶ ᱨᱚᱲ ᱦᱚᱸ ᱴᱷᱤᱠ ᱴᱷᱟᱠ ᱵᱟᱝ ᱜᱟᱱᱚᱜᱼᱟ ᱯᱩᱥᱴᱟᱹᱣ ᱥᱟᱸᱦᱤᱡ ᱨᱚᱲ ᱨᱚᱲ ᱦᱚᱸ ᱵᱟᱝ ᱟᱸᱡᱚᱢ ᱧᱟᱢᱚᱜᱼᱟ ᱨᱚᱲ ᱠᱚ ᱜᱮᱫᱚᱜᱼᱟ ᱚᱱᱟ ᱪᱷᱟᱲᱟ ᱡᱟᱦᱟᱸ ᱜᱩᱜᱳᱞ ᱛᱟᱞᱟᱛᱮ ᱵᱚᱱ ᱥᱟᱨᱪ ᱮᱫᱟ ᱥᱚᱴᱷᱤᱠ ᱥᱩᱢᱟᱹᱭᱨᱮ ᱵᱟᱵᱚᱱ ᱧᱟᱢᱮᱫᱟ ᱚᱱᱟ ᱥᱟᱶᱛᱮ ᱮᱸᱫ ᱤᱭᱩᱴᱤᱭᱩᱵ ᱠᱚᱨᱮ ᱥᱮ ᱡᱟᱦᱟᱱᱟᱜ ᱠᱚ ᱡᱩᱫᱤᱵᱚᱱ ᱧᱮᱞ ᱞᱮᱠᱷᱟᱱ ᱞᱟᱹᱠᱛᱤᱭᱟᱱᱟᱜ ᱠᱚ ᱚᱱᱟ ᱠᱚᱦᱚᱸ ᱴᱷᱤᱠ ᱴᱷᱟᱠ ᱚᱠᱛᱚᱨᱮ ᱵᱟᱝ ᱦᱤᱡᱩᱜᱼᱟ ᱟᱹᱰᱤ ᱜᱷᱟᱹᱲᱤᱡ ᱥᱠᱚᱨᱚᱞᱚᱜᱼᱟ ᱥᱮ ᱟᱹᱪᱩᱨ ᱟᱹᱪᱩᱨ ᱜᱷᱮᱨ ᱜᱷᱮᱨ ᱨᱮᱜᱮ ᱛᱟᱦᱮᱱᱟ ᱚᱱᱮ ᱚᱱᱠᱟ ᱟᱨ ᱯᱷᱳᱱ ᱤᱫᱤ ᱠᱟᱛᱮᱫ ᱟᱨ ᱢᱤᱫᱴᱮᱱ ᱟᱱᱟᱴ ᱫᱚ ᱦᱩᱭᱩᱜ ᱠᱟᱱᱟ ᱪᱟᱡᱽ ᱨᱮᱱᱟᱜ ᱡᱩᱫᱤ ᱪᱟᱡᱽ ᱪᱟᱵᱟᱣ ᱠᱟᱱᱟ ᱛᱚᱠᱷᱚᱱ ᱦᱚᱸ ᱱᱮᱛᱟᱨ ᱱᱟᱦᱟᱜ ᱡᱩᱜᱽ ᱫᱚ ᱯᱷᱳᱱ ᱫᱚ ᱥᱳᱵᱥᱚᱢᱚᱭ ᱵᱚᱱ ᱵᱮᱵᱚᱦᱟᱨ ᱮᱫᱟᱥᱮ ᱚᱱᱟᱠᱷᱟᱹᱛᱤᱨ ᱡᱩᱫᱤ ᱪᱟᱡᱽ ᱡᱩᱫᱤ ᱵᱟᱝ ᱛᱟᱦᱮᱱᱟ ᱛᱟᱦᱚᱞᱮ ᱚᱱᱟ ᱠᱷᱟᱹᱛᱤᱨ ᱟᱭᱢᱟ ᱞᱮᱠᱟᱱ ᱟᱱᱟᱴ ᱦᱩᱭ ᱫᱟᱲᱮᱭᱟᱜᱼᱟ ᱯᱷᱳᱱ ᱵᱟᱵᱚᱱ ᱵᱮᱵᱚᱦᱟᱨ ᱫᱟᱲᱮᱭᱟᱜᱼᱟ ᱱᱟᱯᱟᱭ ᱥᱟᱹᱦᱤᱡ ᱱᱚᱣᱟ ᱠᱚ ᱟᱱᱟᱴ ᱪᱤᱠᱟᱹ ᱠᱟᱛᱮᱫ ᱟᱨ ᱡᱩᱫᱤ ᱥᱚᱞᱦᱮ ᱜᱟᱱᱚᱜᱼᱟ ᱤᱱᱟᱹ ᱠᱷᱟᱱ ᱫᱚ ᱪᱟᱡᱽ ᱥᱚᱴᱷᱤᱠ ᱥᱩᱢᱟᱹᱭᱨᱮ ᱪᱟᱡᱽ ᱦᱩᱭᱩᱜ ᱛᱟᱵᱚᱱᱟ ᱪᱟᱡᱽ ᱠᱟᱛᱮᱫ ᱤᱱᱟᱹᱠᱷᱟᱱ ᱱᱟᱯᱟᱭ ᱥᱟᱹᱦᱤᱡ ᱯᱷᱳᱱ ᱵᱚᱱ ᱵᱮᱵᱚᱦᱟᱨ ᱫᱟᱲᱮᱭᱟᱜᱼᱟ ᱚᱱᱟ ᱪᱷᱟᱲᱟ ᱡᱩᱫᱤ ᱱᱮᱴᱳᱣᱟᱨᱠ ᱡᱩᱫᱤ ᱪᱟᱵᱟᱜ ᱛᱟᱦᱮᱱᱟ ᱪᱟᱵᱟᱜ ᱛᱟᱦᱮᱱᱟ ᱵᱳᱞᱛᱮ ᱤᱱᱟᱹ ᱠᱷᱟᱱ ᱟᱨᱚ ᱮᱢ ᱵᱤ ᱮᱱᱟᱹᱠᱷᱟᱱ ᱨᱤᱪᱟᱡᱽ ᱦᱩᱭᱩᱜᱼᱟ ᱮᱢ ᱵᱤ ᱨᱤᱪᱟᱡᱽ ᱞᱮᱠᱷᱟᱱ ᱜᱮ ᱱᱮᱴᱳᱣᱟᱨᱠ ᱡᱟᱦᱟᱸᱨᱮ ᱵᱷᱟᱹᱜᱤᱴᱷᱤᱠᱮ ᱧᱟᱢᱟ ᱚᱸᱰᱮ ᱪᱟᱞᱟᱣ ᱠᱟᱛᱮᱫ ᱥᱟᱱᱟᱢ ᱞᱮᱠᱟᱱᱟᱜ ᱜᱩᱜᱳᱞ ᱨᱮᱱᱟᱜ ᱠᱟᱹᱢᱤ ᱵᱚᱱ ᱠᱟᱹᱢᱤ ᱫᱟᱲᱮᱭᱟᱜᱼᱟ ᱱᱚᱝᱠᱟ ᱠᱟᱛᱮᱫ ᱜᱮᱵᱚᱱ ᱥᱚᱞᱦᱮ ᱫᱟᱲᱮᱭᱟᱜᱼᱟ